ᱱᱚᱜᱼᱚᱸᱭ ᱱᱤᱛᱳᱝ ᱵᱩᱡᱷᱟᱹᱣ ᱠᱟᱱ ᱟᱛᱳ ᱨᱮᱢ ᱛᱟᱦᱮᱱ ᱠᱷᱟᱱ ᱟᱭᱢᱟ ᱥᱚᱢᱚᱥᱥᱟ ᱛᱟᱦᱮᱱ ᱛᱟᱵᱚᱱᱟ ᱪᱮᱫᱟᱜ ᱵᱟᱝᱟ ᱦᱳᱭᱛᱳ ᱚᱠᱟ ᱪᱚᱵᱚᱱ ᱪᱟᱞᱟᱜ ᱠᱟᱱᱟ ᱛᱷᱚᱲᱟ ᱜᱟᱹᱰᱤ ᱵᱚᱱ ᱨᱤᱡᱟᱵᱟ ᱛᱚ ᱜᱟᱹᱰᱤ ᱵᱚᱱ ᱨᱤᱡᱟᱵᱟ ᱚᱠᱟᱨᱮᱵᱚᱱ ᱧᱟᱢᱟ ᱛᱟᱞᱚᱦᱮ ᱴᱷᱤᱠ ᱟᱵᱚ ᱡᱟᱱᱠᱟᱨ ᱚᱠᱚᱭ ᱴᱷᱮᱡ ᱢᱮᱱᱟᱜᱼᱟ ᱜᱟᱹᱰᱤ ᱛᱟᱞᱚᱦᱮ ᱜᱟᱹᱰᱤ ᱩᱱ ᱦᱚᱲᱮᱢ ᱠᱩᱞᱤ ᱠᱚᱣᱟ ᱠᱩᱞᱤ ᱠᱟᱛᱮ ᱚᱸᱰᱮ ᱵᱚᱱ ᱪᱟᱞᱟᱜᱼᱟ ᱚᱸᱰᱮ ᱪᱟᱞᱟᱣ ᱠᱟᱛᱮ ᱚᱸᱰᱮᱱᱟᱜ ᱵᱚᱱ ᱦᱟᱛᱟᱣᱟ ᱫᱮᱱ ᱮᱱᱛᱮᱫ ᱱᱚᱣᱟ ᱜᱟᱹᱰᱤ ᱤᱢᱟᱹᱧ ᱢᱮ ᱛᱤᱱ ᱦᱚᱲ ᱯᱮ ᱪᱟᱞᱟᱣᱟ ᱛᱟᱞᱚᱦᱮ ᱪᱟᱹᱨ ᱯᱩᱱ ᱦᱚᱲ ᱞᱮ ᱪᱟᱞᱟᱜᱼᱟ ᱦᱳᱭᱛᱳ ᱤᱱᱟᱹ ᱛᱟᱨᱯᱚᱨᱮ ᱞᱮ ᱪᱟᱞᱟᱜᱼᱟ ᱪᱷᱚ ᱡᱚᱱᱟ ᱛᱟᱞᱚᱦᱮ ᱯᱩᱱ ᱦᱚᱲᱟᱜ ᱥᱤᱴ ᱪᱷᱚ ᱡᱚᱱᱟ ᱫᱚ ᱵᱟᱞᱮ ᱥᱟᱦᱚᱵᱚᱜᱼᱟ ᱛᱚᱠᱷᱚᱱ ᱵᱤᱨᱤᱫ ᱞᱟᱜᱟᱣ ᱞᱮᱭᱟ ᱞᱟᱹᱴᱩ ᱧᱚᱜ ᱞᱟᱜᱟᱣᱟᱞᱮ ᱠᱷᱟᱡ ᱫᱚ ᱟᱨᱦᱚᱸᱞᱮ ᱟᱢ ᱡᱩᱫᱤ ᱱᱤᱛ ᱠᱷᱚᱡ ᱡᱟ ᱥᱛᱤ ᱞᱮᱱᱠᱷᱟᱡ ᱞᱮ ᱦᱚᱲ ᱢᱚᱴᱟᱢᱩᱴᱤ ᱯᱚᱧᱪᱟᱥ ᱡᱚᱱ ᱵᱟᱝ ᱪᱚᱞᱞᱤᱥ ᱡᱚᱱ ᱛᱟᱞᱚᱦᱮ ᱞᱟᱹᱴᱩ ᱜᱟᱹᱰᱤ ᱞᱟᱜᱟᱣᱟᱵᱚᱱᱟ ᱞᱟᱹᱴᱩ ᱜᱟᱹᱰᱤ ᱞᱟᱜᱟᱣ ᱞᱮᱠᱷᱟᱡ ᱛᱟᱞᱚᱦᱮ ᱜᱟᱛᱮ ᱜᱟᱹᱰᱤ ᱵᱚᱱ ᱪᱟᱞᱟᱜᱼᱟ ᱛᱚ ᱚᱠᱚᱭ ᱴᱷᱮᱡ ᱧᱟᱢᱚᱜᱼᱟ ᱢᱟᱱᱮ ᱩᱢᱩᱠ ᱡᱟᱭᱜᱟ ᱢᱮᱱᱟᱜᱼᱟ ᱚᱸᱰᱮ ᱪᱟᱞᱟᱣ ᱠᱟᱛᱮ ᱩᱱᱤ ᱵᱚᱱ ᱫᱚᱨᱼᱫᱟᱢᱮᱭᱟ ᱛᱤᱱᱟᱹᱜ ᱦᱟᱛᱟᱣᱟ ᱦᱟᱛᱟᱣᱟᱭ ᱠᱟᱹᱴᱤᱡ ᱜᱟᱹᱰᱤ ᱠᱷᱟᱡ ᱱᱟᱟ ᱜᱟᱹᱰᱤ ᱠᱷᱟᱡ ᱫᱚ ᱛᱟᱦᱚᱞᱮ ᱡᱟᱹᱥᱛᱤᱧ ᱦᱟᱛᱟᱣᱟ ᱢᱚᱡᱽ ᱥᱤᱴᱮᱢ ᱧᱟᱢᱟ ᱱᱟᱯᱟᱭ ᱛᱮᱧ ᱪᱟᱞᱟᱜᱼᱟ ᱟᱨ ᱢᱟᱨᱮ ᱧᱚᱜ ᱜᱟᱹᱰᱤ ᱠᱷᱟᱡ ᱫᱚ ᱛᱷᱚᱲᱟ ᱛᱮ ᱪᱟᱞᱟᱜᱼᱟ ᱫᱟᱢ ᱦᱚᱸ ᱠᱚᱢᱟᱣ ᱧᱚᱜ ᱜᱮᱭᱟ ᱪᱮᱧᱡᱽ ᱵᱟᱢ ᱧᱟᱢᱟ ᱢᱚᱡᱽ ᱵᱟᱢ ᱵᱩᱡᱷᱟᱹᱣᱟ ᱛᱟᱞᱚᱦᱮ ᱱᱤᱛ ᱢᱟ ᱱᱤᱛ ᱨᱮ ᱡᱩᱜᱽ ᱨᱮᱱᱟᱜ ᱡᱟᱹᱥᱛᱤ ᱢᱟ ᱢᱚᱡᱽ ᱜᱟᱹᱰᱤ ᱠᱚ ᱥᱮᱸᱫᱽᱨᱟᱭᱟ ᱡᱟᱦᱟᱱᱟᱜ ᱜᱮ ᱱᱟᱯᱟᱭ ᱛᱮᱠᱚ ᱪᱟᱞᱟᱜ ᱠᱚ ᱪᱮᱥᱴᱟᱭᱟ ᱠᱟᱨᱚᱱ ᱟᱵᱚ ᱢᱟᱵᱚᱱ ᱯᱷᱤᱴᱤᱝ ᱯᱷᱟᱴᱟᱝ ᱜᱮᱭᱟ ᱜᱟᱹᱰᱤ ᱡᱩᱫᱤ ᱯᱷᱤᱴᱤᱝ ᱯᱷᱟᱴᱟᱝ ᱛᱟᱦᱮᱸ ᱞᱮᱱᱠᱷᱟᱡ ᱟᱹᱰᱤ ᱜᱮ ᱢᱚᱡᱽ ᱠᱟᱱᱟ ᱠᱩᱥᱤ ᱡᱚᱛᱚ ᱦᱚᱲᱟᱜ ᱠᱩᱥᱤ ᱛᱟᱞᱚᱦᱮ ᱯᱚᱭᱥᱟ ᱡᱟᱹᱥᱛᱤ ᱞᱟᱜᱟᱜᱼᱟ ᱞᱟᱜᱟᱣ ᱦᱚᱪᱚᱱ ᱢᱟᱨᱚᱛᱤ ᱵᱚᱱ ᱦᱚᱦᱚᱣᱟᱭᱟ ᱚᱠᱟᱨᱮ ᱧᱟᱢᱚᱜᱼᱟ ᱥᱮ ᱨᱚᱠᱚᱢ ᱠᱷᱚᱡᱽ ᱵᱚᱱ ᱦᱟᱛᱟᱣᱟ ᱛᱟᱞᱚᱦᱮ ᱟᱵᱚ ᱵᱚᱱ ᱪᱟᱞᱟᱜᱼᱟ ᱚᱱᱟ ᱠᱷᱚᱡ ᱢᱚᱡᱽ ᱜᱟᱹᱰᱤ ᱜᱮᱵᱚᱱ ᱵᱷᱟᱲᱟᱭᱟ ᱛᱮᱦᱮᱧ ᱦᱚᱭᱛᱳ ᱢᱤᱫᱴᱮᱡ ᱨᱮ ᱵᱟᱵᱚᱱ ᱥᱟᱦᱚᱵᱚᱜᱼᱟ ᱟᱛᱳ ᱨᱮ ᱟᱭᱢᱟ ᱯᱮᱲᱟ ᱢᱮᱱᱟᱜ ᱠᱚᱣᱟ ᱱᱚᱝᱠᱟ ᱱᱤᱭᱟᱹᱛᱮ ᱡᱩᱫᱤ ᱛᱟᱞᱚᱦᱮ ᱞᱟᱹᱴᱩ ᱢᱤᱫᱴᱮᱡ ᱛᱮᱵᱚᱱ ᱪᱟᱞᱟᱜ ᱠᱷᱟᱡ ᱢᱤᱫᱴᱮᱱ ᱞᱟᱹᱴᱩ ᱜᱟᱹᱰᱤ ᱵᱚᱱ ᱵᱷᱟᱲᱟᱭᱟ ᱟᱨ ᱢᱤᱫᱴᱮᱡ ᱢᱟ ᱢᱤᱫᱴᱮᱡ ᱜᱟᱹᱰᱤ ᱵᱚᱱ ᱵᱷᱟᱲᱟᱭᱟ ᱛᱟᱞᱚᱦᱮ ᱜᱟᱹᱰᱤ ᱚᱠᱚᱭ ᱴᱷᱮᱡ ᱧᱟᱢᱚᱜᱼᱟ ᱩᱱᱠᱩ ᱴᱷᱮᱡ ᱵᱚᱱ ᱪᱟᱞᱟᱜ ᱦᱩᱭᱩᱜ ᱛᱟᱵᱚᱱᱟ ᱩᱱᱠᱩ ᱴᱷᱮᱡ ᱪᱟᱞᱟᱣ ᱞᱮᱱᱠᱷᱟᱡ ᱠᱩᱞᱤ ᱞᱮᱠᱚ ᱠᱷᱟᱡ ᱢᱤᱫᱴᱮᱱ ᱱᱚᱝᱠᱟᱱ ᱜᱟᱹᱰᱤ ᱞᱟᱜᱟᱣᱟᱞᱮᱭᱟ ᱵᱤᱥ ᱯᱚᱸᱪᱤᱥ ᱡᱚᱱ ᱦᱚᱲ ᱪᱟᱞᱟᱜ ᱞᱟᱹᱜᱤᱫ ᱟᱨ ᱢᱤᱫᱴᱮᱡ ᱫᱚ ᱯᱚᱧᱪᱟᱥ ᱠᱷᱚᱡ ᱪᱮᱛᱟᱱ ᱦᱚᱲᱠᱚ ᱛᱟᱦᱮᱱ ᱛᱟᱞᱮ ᱠᱷᱟᱡ ᱞᱟᱹᱴᱩ ᱜᱟᱹᱰᱤ ᱚᱱᱟ ᱞᱟᱹᱜᱤᱫ ᱛᱮ ᱠᱷᱚᱡ ᱜᱟᱹᱰᱤ ᱞᱮ ᱦᱟᱛᱟᱣᱟᱞᱮ ᱢᱚᱦᱰᱟᱭ